ᱯᱮᱱᱴᱤᱝ ᱠᱟᱰ ᱤᱧ ᱮᱢ ᱵᱟᱲᱟᱣᱠᱟᱜ ᱠᱚ ᱜᱮᱭᱟ ᱡᱮᱢᱚᱱ ᱞᱟᱦᱟᱛᱮ ᱜᱤᱫᱽᱨᱟᱹᱨᱮ ᱠᱟᱹᱴᱤᱡᱨᱮ ᱤᱥᱠᱩᱞ ᱨᱮᱞᱮ ᱯᱟᱲᱦᱟᱜᱼᱟ ᱜᱤᱫᱽᱨᱟᱹ ᱥᱩᱢᱟᱹᱭ ᱥᱮ ᱦᱳᱥᱴᱮᱞ ᱨᱮᱞᱮ ᱯᱟᱲᱦᱟᱜ ᱠᱟᱱ ᱛᱟᱦᱮᱱᱟ ᱟᱫᱚ ᱩᱱ ᱡᱚᱠᱷᱮᱱ ᱢᱟ ᱟᱞᱮᱴᱷᱮᱱ ᱯᱟᱭᱥᱟᱠᱚ ᱵᱟᱝ ᱛᱟᱦᱮᱱᱟ ᱟᱫᱚ ᱚᱱᱟ ᱠᱟᱜᱚᱡᱽᱞᱮ ᱪᱤᱨᱟᱹᱭᱟ ᱟᱨ ᱤᱥᱠᱩᱞ ᱨᱮᱢᱟᱠᱚ ᱪᱮᱫᱠᱟᱜ ᱞᱮ ᱯᱮᱱᱴᱤᱝ ᱪᱮᱫᱞᱮᱠᱟ ᱵᱮᱱᱟᱣ ᱦᱩᱭᱩᱜᱼᱟ ᱵᱟᱝ ᱵᱮᱱᱟᱣ ᱦᱩᱭᱩᱜᱼᱟ ᱛᱤᱱ ᱥᱚᱢᱚᱭ ᱪᱮᱫ ᱞᱮᱠᱟᱱᱟᱜ ᱮᱢᱟᱠᱚ ᱦᱩᱭᱩᱜᱼᱟ ᱟᱫᱚ ᱚᱱᱟᱨᱮ ᱠᱟᱜᱚᱡᱽᱨᱮ ᱢᱚᱡᱽᱜᱮᱞᱮ ᱞᱟᱹᱴᱩᱢ ᱨᱩᱣᱟᱹᱲᱟ ᱟᱨ ᱠᱷᱟᱢᱞᱮ ᱡᱩᱛᱟ ᱚᱱᱟᱨᱮ ᱢᱚᱡᱽ ᱜᱮᱞᱮ ᱯᱮᱱᱴᱤᱝᱼᱟ ᱥᱮ ᱜᱟᱛᱮ ᱠᱩᱲᱤᱠᱚ ᱡᱟᱦᱟᱱᱟᱜ ᱡᱚᱱᱢᱚᱫᱤᱱ ᱠᱚᱨᱮ ᱥᱮ ᱱᱚᱵᱚᱵᱚᱨᱥᱚ ᱠᱚᱨᱮ ᱟᱞᱮ ᱛᱤᱼᱛᱮ ᱵᱮᱱᱟᱣ ᱠᱟᱛᱮᱫᱞᱮ ᱯᱮᱱᱴᱤᱝᱼᱟ ᱟᱨ ᱩᱱᱠᱩ ᱜᱤᱯᱷᱴᱞᱮ ᱮᱢᱟ ᱠᱚᱣᱟ ᱟᱨ ᱱᱤᱛᱚᱜ ᱦᱟᱨᱟᱵᱩᱨᱩ ᱠᱟᱛᱮᱫ ᱫᱚ ᱮᱢᱟᱠᱚᱠᱟᱱ ᱜᱮᱭᱟᱞᱮ ᱟᱠᱚᱣᱟᱜ ᱠᱩᱥᱤᱛᱮ ᱪᱮᱫᱠᱟ ᱯᱮᱱᱴᱤᱝ ᱫᱚ ᱪᱮᱫᱠᱟ ᱢᱚᱡᱮᱢ ᱵᱮᱱᱟᱣ ᱫᱟᱲᱮᱭᱟᱜ ᱱᱤᱡᱮᱛᱮ ᱱᱤᱡᱮᱛᱮ ᱚᱠᱟ ᱵᱮᱱᱟᱣ ᱴᱷᱤᱠᱼᱟᱜ ᱚᱱᱟᱢᱟ ᱵᱟᱢ ᱡᱩᱛ ᱫᱟᱲᱮᱜ ᱛᱚᱵᱮ ᱟᱢ ᱫᱮᱫᱞᱮᱠᱟᱢ ᱢᱚᱱᱟᱠᱟᱫ ᱵᱮᱱᱟᱣ ᱠᱷᱟᱱᱫᱚ ᱟᱢ ᱪᱮᱫᱞᱮᱠᱟ ᱢᱚᱱ ᱟᱠᱟᱫ ᱚᱱᱠᱟᱜᱮᱢ ᱡᱩᱛᱟ ᱡᱩᱛᱟ ᱟᱨᱮᱢ ᱮᱢᱟᱟᱠᱚᱣᱟ ᱥᱮ ᱩᱱᱠᱚᱦᱚᱸ ᱢᱚᱱ ᱡᱤᱣᱤᱨᱮ ᱠᱩᱥᱤᱠᱚ ᱟᱹᱭᱠᱟᱹᱣᱟ ᱪᱮᱫᱞᱮᱠᱟᱭ ᱵᱮᱱᱟᱣᱠᱟᱜᱼᱟ ᱢᱚᱡᱽ ᱢᱟᱱᱮ ᱢᱟᱱᱮ ᱚᱱᱟᱜᱮ ᱫᱟᱢᱟᱜ ᱠᱚ ᱢᱮᱛᱟᱜᱼᱟ ᱥᱮ ᱤᱧᱦᱚᱸ ᱤᱧᱛᱮᱧ ᱵᱮᱱᱟᱣᱠᱟᱜᱼᱟ ᱨᱮᱦᱚᱸ ᱪᱮᱫᱞᱮᱠᱟ ᱢᱚᱡᱽ ᱧᱮᱞ ᱢᱟᱱᱮ ᱩᱱᱤᱭᱟᱜ ᱢᱚᱱ ᱡᱤᱣᱤᱨᱮ ᱠᱩᱥᱤ ᱨᱟᱹᱥᱠᱟᱹᱭ ᱧᱟᱢ ᱫᱟᱲᱮᱜᱼᱟ ᱚᱱᱟᱛᱮ ᱤᱧᱫᱚ ᱱᱤᱡᱮᱨ ᱚᱲᱟᱜᱨᱮ ᱱᱤᱡᱮᱛᱮ ᱵᱮᱱᱟᱣ ᱡᱟᱦᱟᱸᱱᱟᱜ ᱯᱮᱱᱴᱤᱝ ᱠᱚ ᱵᱮᱼᱫᱟᱢᱟᱜ ᱜᱮᱧ ᱢᱮᱛᱟᱜᱼᱟ